ᱟᱛᱳᱨᱮᱱ ᱛᱤᱨᱞᱟᱹ ᱠᱚᱣᱟᱜ ᱥᱮᱪᱮᱫ ᱟᱨ ᱠᱟᱹᱢᱤ ᱞᱟᱹᱜᱤᱫᱼᱛᱮ ᱟᱹᱰᱤ ᱞᱮᱠᱟᱱ ᱟᱥᱲᱟ ᱦᱚᱸ ᱢᱮᱱᱟᱜᱼᱟ ᱟᱞᱮ ᱱᱚᱣᱟ ᱠᱚᱨᱮ ᱚᱱᱠᱟᱱ ᱟᱥᱲᱟ ᱠᱚ ᱵᱟᱹᱱᱩᱜ ᱨᱮᱦᱚᱸ ᱟᱞᱮ ᱠᱷᱚᱱᱟᱜ ᱩᱢᱮᱨ ᱨᱮ ᱢᱟᱨᱟᱝ ᱠᱚ ᱤᱫᱤ ᱠᱟᱛᱮᱫ ᱡᱟᱦᱟᱸ ᱠᱚ ᱠᱟᱹᱢᱤ ᱦᱚᱨᱟ ᱠᱚ ᱩᱨᱟᱹᱞ ᱟᱠᱟᱜᱼᱟ ᱟᱥᱲᱟ ᱥᱚᱨᱠᱟᱨ ᱯᱟᱥᱴᱟ ᱠᱷᱚᱱ ᱵᱟᱝ ᱵᱮᱱᱟᱣ ᱟᱠᱟᱱ ᱨᱮᱦᱚᱸ ᱡᱟᱦᱟᱸᱞᱮᱠᱟ ᱥᱮ ᱥᱤᱞᱟᱭ ᱴᱨᱮᱱᱤᱝ ᱠᱚ ᱟᱨ ᱵᱟᱝᱢᱟ ᱜᱮᱨᱮᱡ ᱠᱟᱹᱢᱤ ᱠᱚ ᱚᱱᱠᱟ ᱞᱮᱠᱟᱱᱟᱜ ᱠᱟᱹᱢᱤᱦᱚᱨᱟ ᱠᱚᱦᱚᱸ ᱪᱮᱫ ᱠᱟᱛᱮᱫ ᱛᱤᱨᱞᱟᱹ ᱠᱚ ᱵᱟᱨ ᱯᱩᱭᱥᱟᱹ ᱨᱚᱡᱜᱟᱨ ᱠᱟᱛᱮᱫ ᱟᱠᱚᱣᱟᱜ ᱚᱲᱟᱜ ᱫᱩᱣᱟᱹᱨ ᱦᱚᱠᱚ ᱪᱚᱲᱟᱣ ᱫᱟᱲᱮᱭᱟᱜᱼᱟ ᱟᱨ ᱠᱟᱹᱡ ᱠᱟᱹᱡ ᱛᱤᱨᱞᱟᱹ ᱠᱚ ᱵᱟᱠᱷᱨᱟ ᱡᱟᱦᱟᱸ ᱛᱤᱱᱟᱹᱜ ᱟᱛᱳ ᱨᱮᱠᱚ ᱵᱟᱲᱟᱭ ᱟᱠᱟᱫᱟ ᱟᱵᱚ ᱚᱞᱪᱤᱠᱤᱛᱮ ᱩᱱᱠᱩ ᱦᱚᱸ ᱢᱤᱫ ᱯᱮᱲᱟ ᱟᱹᱭᱩᱵ ᱪᱷᱚᱴ ᱫᱩᱲᱩᱵ ᱵᱟᱲᱟ ᱠᱟᱛᱮᱫ ᱥᱮᱪᱮᱫ ᱵᱟᱠᱷᱨᱟ ᱛᱮ ᱞᱟᱹᱭ ᱵᱟᱲᱟ ᱟᱠᱚ ᱠᱷᱟᱱ ᱫᱚ ᱟᱵᱟᱝ ᱠᱷᱟᱱ ᱥᱚᱢᱟᱡᱽ ᱵᱤᱥᱚᱭᱛᱮ ᱞᱟᱹᱭ ᱟᱠᱚᱠᱷᱟᱱ ᱟᱠᱚᱣᱟᱜ ᱵᱷᱚᱵᱤᱥᱥᱚᱛ ᱞᱟᱹᱜᱤᱫ ᱠᱤᱪᱷᱩ ᱠᱚ ᱪᱮᱫ ᱫᱟᱲᱮᱭᱟᱜᱼᱟ ᱟᱨ ᱠᱟᱹᱢᱤ ᱨᱮᱠᱚ ᱞᱟᱜᱟᱣ ᱫᱟᱲᱮᱭᱟᱜᱼᱟ ᱚᱱᱟ ᱤᱫᱤ ᱠᱟᱛᱮᱫ ᱟᱛᱳ ᱫᱤᱥᱚᱢ ᱨᱮ ᱥᱟᱱᱟᱢ ᱠᱚᱜᱮ ᱡᱚᱛᱚ ᱛᱤᱨᱞᱟᱹ ᱞᱟᱹᱜᱤᱫ ᱱᱚᱜᱼᱚ ᱱᱚᱝᱠᱟᱱ ᱠᱟᱹᱢᱤᱦᱚᱨᱟ ᱠᱚ ᱞᱟᱹᱭᱟᱠᱚ ᱠᱷᱟᱱ ᱫᱚ ᱟᱹᱰᱤ ᱱᱟᱯᱟᱭᱚᱜᱼᱟ ᱢᱮᱱᱛᱮ ᱩᱭᱦᱟᱹᱨᱼᱟ